ᱦᱮᱸ ᱤᱧᱟᱹᱜ ᱡᱤᱭᱚᱱ ᱨᱮ ᱱᱚᱝᱠᱟᱱᱟᱜ ᱟᱭᱢᱟ ᱥᱟᱸᱜᱷᱟᱨ ᱜᱤᱧ ᱠᱚᱨᱟᱣ ᱟᱠᱟᱫᱟ ᱢᱮᱱᱠᱷᱟᱱ ᱢᱤᱫᱴᱟᱱ ᱥᱟᱸᱜᱷᱟᱨ ᱟᱹᱰᱤ ᱨᱟᱹᱥᱠᱟᱹ ᱥᱟᱸᱜᱷᱟᱨ ᱠᱟᱛᱮᱫ ᱤᱧ ᱯᱩᱨᱟᱹᱣ ᱞᱮᱫᱟ ᱚᱱᱟᱫᱚ ᱦᱩᱭᱩᱜ ᱠᱟᱱᱟ ᱨᱟᱹᱥᱠᱟᱹ ᱨᱚᱢᱚᱡᱽ ᱥᱟᱸᱜᱷᱟᱨ ᱟᱢᱟᱜ ᱵᱩᱡᱩᱱ ᱵᱟᱵᱚᱫ ᱛᱮ ᱞᱟᱹᱭ ᱫᱚ ᱦᱩᱭᱩᱜ ᱠᱟᱱᱟ ᱟᱭᱢᱟ ᱞᱮᱠᱟᱱ ᱵᱟᱵᱚᱛ ᱵᱟᱠᱷᱨᱟ ᱛᱮᱧ ᱞᱟᱹᱭ ᱥᱟᱱᱟᱧ ᱠᱟᱱᱟ ᱢᱮᱱᱠᱷᱟᱱ ᱱᱤᱛᱫᱚ ᱵᱟᱹᱧ ᱞᱟᱹᱭᱫᱟ ᱟᱢᱟᱜ ᱪᱮᱫ ᱡᱟᱦᱟᱱᱟᱜ ᱠᱷᱟᱥ ᱵᱮᱲᱟ ᱰᱩᱵᱩᱡ ᱠᱟᱛᱮᱫ